ᱤᱧᱟᱹᱜ ᱟᱛᱳᱨᱮ ᱯᱷᱟᱸᱫᱟᱭᱤᱡ ᱵᱚᱞᱛᱮ ᱫᱚ ᱥᱟᱭᱠᱮᱞ ᱜᱮ ᱛᱟᱦᱮᱸ ᱠᱟᱱᱟ ᱟᱨ ᱩᱱᱫᱤᱱ ᱫᱚ ᱦᱚᱲ ᱡᱟᱦᱟᱸ ᱥᱮᱫ ᱠᱚ ᱪᱟᱞᱟᱜ ᱛᱟᱦᱮᱱᱟ ᱯᱟᱹᱦᱤᱞ ᱫᱚ ᱛᱟᱲᱟᱢ ᱛᱮᱠᱚ ᱪᱟᱞᱟᱜ ᱛᱟᱦᱮᱱᱟ ᱤᱱᱟᱹ ᱛᱟᱭᱚᱢ ᱥᱟᱭᱠᱮᱞ ᱛᱮᱜᱮ ᱡᱟᱦᱟᱸ ᱥᱮᱡᱽ ᱜᱮᱠᱚ ᱥᱮᱱ ᱦᱤᱡᱩᱜ ᱛᱟᱦᱮᱱᱟ ᱱᱚᱣᱟ ᱛᱟᱭᱚᱢ ᱱᱚᱣᱟ ᱨᱮᱭᱟᱜ ᱚᱥᱩᱵᱤᱫᱟ ᱫᱚ ᱦᱩᱭᱩᱜ ᱠᱟᱱᱟ ᱥᱟᱭᱠᱮᱞ ᱛᱮ ᱡᱟᱦᱟᱸ ᱥᱮᱡᱽ ᱩᱱᱫᱤᱱ ᱫᱚ ᱡᱟᱦᱟᱸ ᱥᱮᱡᱽ ᱜᱮ ᱥᱟᱭᱠᱮᱞ ᱛᱮᱜᱮ ᱠᱚ ᱪᱟᱞᱟᱜ ᱛᱟᱦᱮᱱᱟ ᱚᱱᱠᱟᱱ ᱯᱮᱴᱤ ᱠᱟᱛᱮ ᱪᱟᱞᱟᱜ ᱦᱩᱭᱩᱜᱼᱟ ᱟᱨ ᱴᱚᱞᱟ ᱰᱟᱦᱟᱨ ᱠᱚᱨᱮ ᱡᱩᱫᱤ ᱥᱟᱭᱠᱮᱞ ᱞᱤᱠᱱᱟ ᱛᱚ ᱴᱷᱮᱞᱟᱣ ᱵᱟᱲᱟ ᱦᱩᱭᱩᱜᱼᱟ ᱟᱹᱰᱤ ᱡᱷᱟᱢᱮᱞᱟ ᱜᱮᱭᱟ ᱟᱨ ᱥᱩᱨ ᱠᱚᱨᱮᱜ ᱫᱳᱠᱟᱱ ᱠᱚ ᱵᱟᱭ ᱛᱟᱦᱮᱸ ᱞᱮᱱᱠᱷᱟᱱ ᱴᱷᱮᱞᱟᱣ ᱛᱮᱜᱮ ᱩᱱᱟᱹᱜ ᱡᱷᱟᱹᱞ ᱪᱟᱞᱟᱜ ᱦᱩᱭᱩᱜᱼᱟ ᱟᱨ ᱪᱟᱞᱟᱜ ᱤᱧ ᱛᱟᱭᱚᱢ ᱥᱟᱭᱠᱮᱞ ᱯᱮᱴᱮᱞ ᱠᱟᱜ ᱟᱢ ᱥᱟᱨᱟᱫᱤᱱ ᱦᱚᱲᱢᱚ ᱠᱚ ᱟᱹᱰᱤᱜᱮ ᱦᱟᱹᱥᱩᱣᱟ